ᱡᱚᱦᱟᱨ ᱜᱮ ᱜᱚᱢᱠᱮ ᱱᱚᱣᱟᱠᱤ ᱚᱨᱱᱚᱯᱩᱨᱱᱟ ᱨᱮᱥᱴᱩᱨᱮᱱᱴ ᱤᱧ ᱫᱚ ᱱᱤᱭᱟᱹ ᱡᱷᱟᱲᱜᱨᱟᱢ ᱠᱷᱚᱱ ᱢᱚᱰᱮᱞ ᱥᱠᱩᱞ ᱨᱮᱱᱟᱜ ᱥᱩᱨ ᱠᱷᱚᱱᱤᱧ ᱞᱟᱹᱭ ᱮᱫᱟ ᱤᱧ ᱛᱮᱦᱤᱧ ᱛᱤᱠᱤᱱ ᱵᱟᱨ ᱴᱟᱲᱟᱝ ᱨᱮ ᱥᱤᱢ ᱡᱤᱞ ᱩᱛᱩ ᱨᱮᱱᱟᱜ ᱢᱤᱫᱴᱟᱝ ᱛᱷᱟᱹᱞᱤᱧ ᱚᱰᱟᱨ ᱞᱮᱫᱟ ᱟᱫᱚ ᱚᱱᱟ ᱡᱚᱠᱷᱚᱱ ᱰᱮᱞᱤᱵᱷᱟᱨᱤ ᱵᱚᱭ ᱟᱹᱜᱩ ᱠᱮᱫᱟᱭ ᱩᱱ ᱫᱚ ᱩᱱᱤ ᱮᱴᱟᱜ ᱥᱤᱢᱡᱤᱞ ᱵᱚᱫᱚᱞ ᱛᱮ ᱩᱱᱤ ᱚᱱᱮ ᱥᱚᱵᱡᱤ ᱨᱮᱱᱟᱜ ᱛᱷᱟᱹᱞᱤᱭ ᱟᱹᱜᱩ ᱟᱠᱟᱫᱟᱭ ᱟᱫᱚ ᱱᱤᱛᱚᱜ ᱟᱞᱮ ᱥᱤᱢ ᱡᱤᱞ ᱡᱚᱢ ᱨᱮᱱᱟᱜ ᱟᱞᱮᱭᱟᱜ ᱫᱚ ᱢᱚᱱᱮᱨᱮ ᱠᱷᱚᱡᱽ ᱦᱩᱭᱩᱜ ᱠᱟᱱᱟ ᱛᱤᱠᱤᱱ ᱵᱮᱲᱟ ᱡᱚᱢ ᱨᱮᱱᱟᱜ ᱚᱠᱛᱚ ᱛᱟᱞᱮ ᱟᱫᱚ ᱚᱱᱟ ᱡᱮᱭ ᱡᱟᱭᱜᱟ ᱨᱮ ᱟᱢ ᱱᱤᱛᱚᱜ ᱮᱴᱟᱜ ᱚᱰᱟᱨ ᱨᱮᱢ ᱮᱢ ᱠᱟᱜ ᱠᱷᱟᱹᱛᱤᱨ ᱱᱤᱛᱚᱜ ᱫᱚᱦᱟᱸᱜ ᱱᱚᱣᱟ ᱚᱰᱟᱨ ᱫᱚ ᱟᱞᱮ ᱫᱚ ᱵᱟᱞᱮ ᱦᱟᱛᱟᱣ ᱫᱟᱲᱮᱭᱟᱜᱼᱟ ᱟᱢ ᱱᱤᱭᱟᱹ ᱚᱰᱟᱨ ᱩᱱᱤ ᱡᱟᱦᱟᱸᱭ ᱟᱯᱮᱭᱤᱡ ᱰᱮᱞᱤᱵᱷᱟᱨᱤ ᱵᱚᱭ ᱩᱱᱤ ᱛᱟᱦᱚᱞᱮ ᱢᱮᱛᱟᱭ ᱯᱮ ᱡᱮ ᱨᱩᱣᱟᱹᱲ ᱤᱫᱤ ᱢᱟᱭ ᱨᱩᱣᱟᱹᱲ ᱤᱫᱤ ᱠᱟᱛᱮᱫ ᱡᱩᱫᱤ ᱵᱚᱫᱚᱞ ᱠᱷᱟᱱ ᱛᱟᱦᱚᱞᱮ ᱚᱱᱟ ᱨᱮᱱᱟᱜ ᱠᱟᱹᱣᱰᱤ ᱫᱚᱞᱮ ᱮᱢᱟ ᱟᱨ ᱵᱟᱝᱠᱷᱟᱱ ᱫᱚ ᱱᱚᱣᱟ ᱨᱮᱱᱟᱜ ᱯᱮᱢᱮᱱᱴ ᱥᱮ ᱱᱚᱣᱟ ᱨᱮᱱᱟᱜ ᱠᱟᱹᱣᱰᱤ ᱫᱚ ᱱᱤᱛᱚᱜ ᱫᱚ ᱵᱟᱞᱮ ᱮᱢ ᱫᱟᱲᱮᱭᱟᱜ ᱠᱟᱱᱟ ᱟᱨ ᱱᱤᱭᱟᱹ ᱚᱰᱟᱨ ᱦᱚᱸ ᱟᱞᱮ ᱫᱚ ᱵᱟᱞᱮ ᱦᱟᱛᱟᱣᱟ